ᱟᱞᱮ ᱴᱚᱴᱷᱟᱨᱮᱱ ᱮᱴᱟᱜ ᱜᱟᱛᱮ ᱠᱚᱫᱚ ᱠᱚ ᱦᱩᱭᱩᱜ ᱠᱟᱱᱟ ᱵᱩᱜᱲᱤ ᱵᱟᱣᱨᱤ ᱰᱚᱢ ᱢᱚᱱᱰᱚᱞ ᱫᱟᱥ ᱟᱨᱚ ᱟᱭᱢᱟᱜᱮ ᱢᱮᱱᱟᱜ ᱠᱚᱣᱟ ᱩᱱᱠᱩ ᱥᱟᱛᱮᱜ ᱫᱚ ᱟᱞᱮᱫᱚ ᱨᱚᱲ ᱨᱚᱯᱚᱲ ᱦᱚᱸ ᱟᱹᱰᱤ ᱠᱚᱢ ᱜᱮᱛᱟᱞᱮᱭᱟ